ᱦᱮᱞᱳ ᱦᱮᱸ ᱡᱚᱦᱟᱨ ᱜᱮ ᱦᱮᱞᱳ ᱟᱢ ᱫᱚ ᱟᱢ ᱫᱚ ᱦᱟᱥᱯᱟᱛᱟᱞ ᱨᱮᱱ ᱠᱟᱱᱟᱢ ᱟᱪᱪᱷᱟ ᱚ ᱟᱞᱮ ᱟᱹᱛᱩ ᱨᱮ ᱢᱟᱱᱮ ᱟᱹᱰᱤ ᱢᱟᱱᱮ ᱨᱩᱣᱟᱹ ᱦᱟᱹᱥᱩ ᱨᱩᱜᱤ ᱠᱚ ᱢᱮᱱᱟᱜ ᱠᱚᱣᱟ ᱛᱷᱚ ᱟᱫᱚ ᱪᱤᱠᱤᱛᱥᱟ ᱨᱮᱭᱟᱜ ᱠᱚᱱᱚ ᱵᱮᱵᱚᱥᱛᱟ ᱵᱟᱝ ᱦᱩᱭᱩᱜ ᱠᱟᱱᱟ ᱟᱫᱚ ᱦᱩᱸ ᱦᱮᱸ ᱟᱪᱪᱷᱟ ᱟᱪᱪᱷᱟ ᱦᱮᱸ ᱦᱩᱸ ᱦᱮᱸ ᱟᱪᱪᱷᱟ ᱦᱮᱸ ᱢᱚᱴᱟᱢᱩᱴᱤ ᱦᱚᱲ ᱢᱮᱱᱟᱜ ᱠᱚᱣᱟ ᱵᱟᱠᱚ ᱪᱟᱞᱟᱣ ᱫᱟᱲᱮᱭᱟᱜ ᱠᱟᱱᱟ ᱟᱪᱪᱷᱟ ᱴᱷᱤᱠᱜᱮᱭᱟ ᱛᱟᱦᱞᱮ ᱠᱷᱚᱵᱚᱨᱤᱧ ᱦᱟᱛᱟᱣᱟ ᱚᱱᱟᱛᱮ ᱴᱷᱤᱠᱜᱮᱭᱟ